ᱟᱞᱮ ᱱᱚᱣᱟ ᱴᱚᱴᱷᱟ ᱨᱮᱫᱚ ᱥᱚᱨᱦᱟᱭ ᱫᱚ ᱡᱚᱛᱚ ᱠᱷᱚᱱᱟᱜ ᱢᱟᱲᱟᱝ ᱫᱚ ᱦᱟᱺᱰᱤᱞᱮ ᱫᱚᱦᱚᱭᱟ ᱟᱨ ᱠᱤ ᱢᱟᱜᱽᱞᱮ ᱵᱚᱸᱜᱟᱭᱟ ᱤᱱᱟᱹ ᱠᱷᱚᱱ ᱛᱮ ᱰᱟᱹᱝᱨᱤ ᱞᱮ ᱠᱷᱩᱱᱴᱟᱹᱣ ᱠᱚᱣᱟᱞᱮ ᱟᱨ ᱜᱚᱴ ᱵᱚᱞᱮ ᱵᱚᱸᱜᱟᱭᱟᱞᱮ ᱜᱚᱴ ᱵᱚᱸᱜᱟᱨᱮ ᱰᱟᱹᱝᱨᱤ ᱞᱮᱵᱮᱫ ᱦᱚᱪᱚ ᱠᱚᱣᱟᱞᱮ ᱵᱤᱞᱤ ᱠᱚᱦᱚᱸ ᱡᱟᱦᱟᱸᱭ ᱰᱟᱹᱝᱨᱤ ᱞᱮᱵᱮᱫᱟᱭ ᱡᱟᱦᱟᱸᱭ ᱰᱟᱹᱝᱨᱤ ᱞᱮᱵᱮᱫᱟᱭ ᱩᱱᱤ ᱦᱟᱺᱰᱤ ᱴᱩᱠᱩᱡᱽ ᱮᱢᱚᱜᱼᱟᱭ

ᱟᱨ ᱚᱸᱰᱮ ᱠᱷᱚᱱ ᱞᱮ ᱟᱹᱜᱩ ᱠᱚᱣᱟ ᱫᱚᱥᱟᱨ ᱦᱤᱞᱚᱜ ᱫᱚ ᱫᱷᱟᱶᱟ ᱞᱮ ᱤᱨ ᱟᱹᱜᱩᱭᱟ ᱟᱨ ᱫᱷᱟᱶᱟ ᱞᱮ ᱜᱟᱞᱟᱝᱟ ᱟᱨ ᱤᱱᱟᱹ ᱦᱤᱞᱚᱜ ᱜᱮ ᱟᱞᱮ ᱠᱤ ᱢᱟᱺᱡᱷᱤ ᱚᱲᱟᱜ ᱨᱤᱱᱤᱡ ᱰᱟᱹᱝᱨᱤᱞᱮ ᱠᱷᱩᱱᱴᱟᱹᱣᱮᱭᱟ ᱟᱫᱷᱮᱠ ᱦᱚᱲᱠᱚ ᱯᱩᱨᱟᱹ ᱠᱚ ᱨᱟᱹᱥᱠᱟᱹᱭᱟᱠᱚ ᱰᱟᱝᱨᱤ ᱠᱷᱩᱱᱴᱟᱹᱣᱨᱮ ᱟᱨ ᱛᱩᱢᱫᱟᱜᱼᱴᱟᱢᱟᱠ ᱛᱮᱠᱚ ᱮᱱᱮᱡᱼᱥᱮᱨᱮᱧᱟ ᱩᱱᱤ ᱰᱟᱹᱝᱨᱤ ᱟᱨ ᱩᱱᱤ ᱰᱟᱹᱝᱨᱤ ᱠᱷᱩᱵᱽ ᱠᱩᱥᱤᱛᱮ ᱮᱱᱮᱡᱟᱭ ᱰᱤᱜᱽᱞᱟᱹᱼᱰᱤᱜᱽᱞᱤ ᱫᱷᱩᱲᱤ ᱠᱚ ᱟᱨ ᱥᱮᱨᱮᱧ ᱠᱚᱦᱚᱸ ᱟᱹᱰᱤ ᱡᱳᱨᱞᱮ ᱥᱮᱨᱮᱧᱟ ᱥᱚᱨᱦᱟᱭ ᱥᱮᱨᱮᱧ ᱠᱚ ᱟᱨ ᱜᱚᱴᱟ ᱯᱟᱲᱟ ᱩᱱ ᱡᱚᱠᱷᱚᱱ ᱫᱚ ᱥᱚᱨᱦᱟᱭ ᱨᱮᱭᱟᱜ ᱫᱷᱩᱢᱫᱷᱟᱢ ᱚᱱᱟ ᱯᱚᱨᱚᱵᱽ ᱟᱫᱷᱟᱨᱛᱮ ᱜᱚᱴᱟ ᱠᱚ ᱥᱮᱨᱮᱧᱟᱠᱚ ᱟᱨ ᱚᱱᱟ ᱥᱚᱨᱦᱟᱭ ᱯᱚᱨᱮ ᱫᱚᱥᱟᱨ ᱦᱤᱞᱚᱜ ᱫᱚ ᱫᱟᱠᱟᱭᱟᱞᱮ ᱡᱟᱦᱟᱸ ᱠᱤ ᱰᱟᱹᱝᱨᱤ ᱠᱚ ᱡᱷᱚᱛᱚ ᱦᱚᱲ ᱚᱲᱟᱜ ᱯᱨᱚᱛᱤᱞᱮ ᱠᱷᱩᱱᱴᱟᱹᱣ ᱠᱚᱣᱟ ᱟᱨ ᱫᱤᱣᱟᱹᱲᱟ ᱵᱟᱹᱛᱤ ᱠᱚᱞᱮ ᱞᱟᱜᱟᱣᱟ ᱛᱟᱠᱤ ᱰᱟᱹᱝᱨᱤ ᱠᱚ ᱟᱹᱰᱤ ᱠᱩᱥᱤ ᱠᱚ ᱴᱷᱤᱠᱟᱹᱭ ᱢᱟ ᱤᱱᱟᱹ ᱦᱤᱞᱚᱜ ᱫᱚ ᱰᱟᱹᱝᱨᱤ ᱯᱚᱨᱚᱵᱽ ᱠᱟᱱᱟ

ᱨᱟᱹᱜᱤᱠᱚ ᱧᱮᱞ ᱠᱟᱹᱰᱞᱟᱹᱣᱚᱜ ᱠᱚᱛᱮ ᱵᱟᱨᱦᱮ ᱥᱮᱫ ᱠᱚ ᱞᱟᱜᱟᱞᱮᱫ ᱠᱚᱣᱟ ᱚᱱᱟᱛᱮ ᱩᱱᱠᱩ ᱫᱚ ᱢᱟᱱᱮ ᱫᱟᱨᱟᱢ ᱞᱟᱹᱜᱤᱫᱛᱮ ᱤᱱᱟᱹ ᱡᱚᱠᱷᱚᱡ ᱫᱚ ᱢᱤᱫᱴᱟᱝ ᱥᱚᱨᱦᱟᱭ ᱯᱚᱨᱚᱵᱽ ᱠᱚ ᱢᱟᱱᱟᱣ ᱠᱮᱫᱼᱟ ᱟᱨ ᱚᱱᱟ ᱥᱚᱨᱦᱟᱭ ᱯᱚᱨᱚᱵᱽ ᱨᱮ ᱩᱱᱠᱩ ᱠᱚ ᱫᱟᱜᱼᱫᱟᱨᱟᱢ ᱟᱛᱮᱫ ᱪᱩᱢᱟᱹᱲᱟ ᱟᱛᱮᱫ ᱮᱢᱟᱱ ᱟᱛᱮᱫ ᱟᱨ ᱨᱟᱹᱥᱠᱟᱹ ᱦᱚᱪᱚᱣ ᱟᱛᱮᱫ ᱛᱩᱢᱫᱟᱜᱼᱴᱟᱢᱟᱠᱛᱮ ᱠᱩᱞᱦᱤ ᱛᱟᱞᱟ ᱨᱮᱠᱚ ᱮᱱᱮᱡᱼᱥᱮᱨᱮᱧ ᱦᱚᱪᱚ ᱠᱚᱣᱟ ᱟᱨ ᱚᱱᱟ ᱞᱟᱹᱜᱤᱫ ᱩᱱᱠᱩ ᱰᱟᱹᱝᱨᱤ ᱠᱚᱦᱚᱸ ᱟᱹᱰᱤ ᱠᱩᱥᱤᱼᱨᱟᱹᱥᱠᱟᱹ ᱠᱚ ᱛᱟᱦᱮᱱᱟ ᱟᱨ ᱟᱹᱰᱤ ᱠᱩᱥᱤ ᱨᱟᱹᱥᱠᱟᱹᱛᱮ ᱜᱚᱲᱟ ᱠᱚ ᱠᱷᱟᱹᱲ ᱠᱚᱣᱟ ᱟᱨᱻ ᱜᱚᱲᱟ ᱵᱷᱤᱛᱤᱨ ᱨᱮᱦᱚᱸ ᱟᱹᱭᱩᱵᱽ ᱮᱱᱠᱷᱟᱱ ᱪᱩᱢᱟᱹᱲᱟ ᱠᱚᱣᱟ ᱠᱚ ᱡᱚᱛᱚ ᱦᱚᱲ ᱠᱚᱛᱮ ᱡᱟᱦᱟᱸ ᱛᱤᱱᱟᱹᱜ ᱠᱩᱲᱤ ᱵᱚᱭᱦᱟ ᱠᱚ ᱛᱟᱦᱮᱱᱟ ᱟᱫᱷᱮᱠ ᱫᱚ ᱠᱩᱞᱦᱤ ᱠᱚᱨᱮ ᱠᱚ ᱥᱮᱨᱮᱧᱟ ᱟᱨ ᱪᱩᱢᱟᱹᱲᱟ ᱠᱚᱣᱟ ᱠᱚ ᱫᱤᱣᱟᱹᱲᱟ ᱵᱟᱹᱛᱤ ᱛᱮᱠᱚ ᱟᱨᱥᱟᱞ ᱟᱛᱮᱫ ᱟᱹᱰᱤ ᱵᱮᱥ ᱟᱹᱰᱤ ᱢᱚᱡᱽ ᱞᱮ ᱢᱟᱱᱟᱣᱟ ᱟᱞᱮ ᱱᱚᱣᱟ ᱥᱮᱨᱢᱟᱨᱮ ᱢᱤᱫ ᱫᱷᱟᱹᱣ ᱦᱩᱭᱩᱜᱼᱟ ᱟᱨ ᱚᱱᱟ ᱥᱮᱨᱢᱟ ᱨᱮ ᱡᱚᱛᱚ ᱜᱚᱴᱟ ᱫᱤᱥᱚᱢ ᱟᱨ ᱜᱚᱴᱟ ᱟᱹᱛᱩ ᱜᱚᱴᱟ ᱟᱹᱛᱩᱼᱟᱹᱛᱩ ᱜᱮ ᱩᱱ ᱡᱚᱠᱷᱚᱱ ᱫᱚᱞᱮ ᱢᱟᱱᱟᱣᱟ ᱥᱚᱨᱦᱟᱭ ᱯᱚᱨᱚᱵᱽ ᱫᱚ ᱚᱱᱟᱛᱮ ᱟᱹᱰᱤ ᱢᱚᱡᱽ ᱟᱹᱰᱤ ᱵᱮᱥᱞᱮ ᱵᱩᱡᱷᱟᱹᱣᱟ ᱟᱞᱮ ᱦᱚᱸ ᱟᱨ ᱵᱷᱚᱜᱚᱵᱚᱛᱤ ᱰᱟᱹᱝᱨᱤ ᱠᱚᱦᱚᱸ ᱟᱹᱰᱤ ᱱᱟᱯᱟᱭ ᱠᱚ ᱵᱩᱡᱷᱟᱹᱣᱟ